ᱦᱮᱞᱳ ᱦᱮᱸ ᱫᱤᱫᱤ ᱤᱧᱫᱚᱥᱮᱯᱷᱟᱞᱤ ᱵᱮᱥᱨᱟ ᱠᱟᱹᱱᱟᱹᱧ ᱤᱧᱫᱚ ᱮᱢᱱᱤ ᱱᱚᱰᱮᱠᱷᱚᱱ ᱤᱭᱟᱹ ᱵᱟᱨᱦᱮ ᱠᱷᱚᱡ ᱤᱧ ᱦᱮᱡ ᱟᱠᱟᱱᱟ ᱟᱨ ᱮᱢᱱᱤ ᱥᱚᱥᱟᱞ ᱳᱣᱟᱨᱠ ᱠᱚᱨᱮᱧ ᱠᱟᱹᱢᱤ ᱵᱟᱲᱟᱭᱟ ᱤᱧᱫᱚ ᱟᱨ ᱤᱧᱦᱚᱸ ᱢᱤᱫᱴᱮᱱ ᱥᱴᱩᱰᱮᱱ ᱠᱟᱱᱜᱤᱭᱟᱹᱧ ᱸᱦᱮᱸ ᱤᱧᱦᱚᱧ ᱯᱟᱲᱦᱟᱜ ᱜᱮᱭᱟ ᱫᱤᱭᱮ ᱟᱯᱮᱥᱟᱛᱮᱜ ᱜᱤ ᱱᱤᱭᱟᱹ ᱴᱚᱞᱟᱠᱚᱨᱮ ᱢᱟᱱᱮᱤᱧᱦᱚ ᱟᱯᱮᱭᱟ ᱦᱚᱲᱟᱜ ᱵᱤᱥᱚᱭ ᱱᱤᱭᱮ ᱢᱟᱱᱮ ᱟᱵᱩᱢᱟ ᱦᱚᱲᱟᱜ ᱵᱤᱥᱚᱭ ᱱᱤᱭᱮ ᱠᱩ ᱡᱟᱱᱟᱣ ᱨᱮᱱᱟᱜ ᱟᱹᱰᱤ ᱤᱪᱷᱟ ᱢᱮᱱᱟᱜ ᱛᱤᱧᱟᱹ ᱢᱟᱱᱮ ᱟᱵᱩᱣᱟᱜ ᱥᱚᱦᱚᱨᱟᱭ ᱨᱮᱱᱟᱜ ᱟᱵᱩ ᱚᱱᱟ ᱠᱩ ᱨᱮᱱᱟᱜ ᱢᱟᱱᱮ ᱵᱟᱨᱦᱮ ᱨᱮᱧ ᱚᱞ ᱞᱟᱹᱜᱤᱫ ᱛᱚ ᱮᱯᱚᱨ ᱚᱱᱟ ᱞᱟᱹᱜᱤᱫ ᱨᱚᱲ ᱦᱩᱭᱩᱜ ᱟ ᱢᱟᱱᱮ ᱚᱱᱟᱛᱷᱚᱨᱚᱝ ᱟᱯᱮᱴᱷᱮᱱ ᱠᱷᱚᱱᱟᱜ ᱦᱮᱡ ᱟᱠᱟᱱᱟ ᱟᱯᱮᱴᱷᱮᱡ ᱜᱤᱧ ᱦᱮᱡ ᱟᱠᱟᱱᱟ ᱛᱚ ᱚᱱᱟ

ᱳ ᱤᱧᱫᱚᱧ ᱦᱮᱡ ᱟᱠᱟᱱᱟ ᱚᱱᱮ ᱵᱟᱨᱦᱮ ᱚᱱᱮ ᱠᱚᱞᱠᱟᱛᱟ ᱚᱱᱛᱮ ᱠᱷᱚᱱᱤᱧ ᱦᱮᱡ ᱟᱠᱟᱱᱟ ᱚᱱᱛᱮᱨᱮᱧ ᱛᱟᱦᱮᱱᱟ ᱟᱫᱚ ᱤᱧᱦᱚᱸ ᱱᱚᱰᱮ ᱯᱟᱲᱦᱟᱜ ᱤᱧ ᱦᱮᱡ ᱟᱠᱟᱱᱟ ᱢᱟᱱᱮ ᱵᱤᱥᱥᱚ ᱵᱷᱟᱨᱚᱛᱤ ᱨᱮᱜᱤ ᱟᱫᱚ ᱚᱸᱰᱮᱜᱤ ᱟᱫᱚᱧ ᱞᱟᱹᱭᱮᱫᱟ ᱡᱮ ᱚᱱᱮ ᱟᱵᱩᱣᱟᱜ ᱥᱚᱦᱚᱨᱟᱭ ᱡᱮ ᱦᱩᱭᱩᱜ ᱚᱱᱟ ᱱᱤᱭᱮᱜᱤ ᱛᱷᱚᱲᱟ ᱡᱟᱦᱟᱸᱱᱟᱜᱮᱢ ᱞᱟᱹᱭ ᱫᱟᱲᱤᱭᱟᱹᱧᱟᱹ ᱦᱮᱸ ᱟᱨ ᱯᱚᱛᱷᱚᱢ ᱨᱮᱜᱤ ᱟᱢᱟᱜ ᱧᱩᱛᱩᱢ ᱫᱚ ᱪᱮᱫᱦᱟᱸᱜ ᱚ ᱥᱩᱵᱷᱚᱫᱨᱟ ᱥᱩᱵᱷᱚᱫᱨᱟ ᱪᱤᱞᱤ ᱚ ᱟᱨ ᱟᱯᱮ ᱚᱲᱟᱜ ᱫᱚ ᱚ ᱟᱨ ᱤᱭᱟᱹ ᱟᱯᱮ ᱯᱚᱨᱤᱵᱟᱨ ᱨᱮ ᱛᱤᱱᱟᱹᱜ ᱦᱚᱲ ᱚ ᱚ ᱟᱪᱷᱟ ᱟᱪᱪᱷᱟ ᱛᱚ ᱮᱢᱱᱤ ᱤᱭᱟᱹ ᱟᱢ ᱡᱟᱦᱟᱱᱟᱜ ᱠᱤᱪᱷᱩᱢ ᱠᱟᱹᱢᱤᱭᱟᱠᱤ ᱚ ᱟᱪᱷᱟ ᱟᱪᱷᱟ ᱦᱮᱸ ᱛᱟᱦᱚᱞᱮ ᱟᱯᱮ ᱢᱟᱱᱮ ᱥᱚᱦᱚᱨᱟᱭ ᱡᱟᱦᱟᱸ ᱴᱟᱜ ᱦᱩᱭᱩᱜ ᱚᱱᱮ ᱟᱵᱩᱣᱟᱜ ᱡᱟᱦᱟᱸᱴᱟᱜ ᱥᱚᱦᱚᱨᱟᱭ ᱦᱩᱭᱩᱜ ᱚᱱᱟᱫᱚ ᱛᱟᱦᱚᱞᱮ ᱪᱮᱫᱞᱮᱠᱟ ᱢᱟᱱᱮ ᱚᱱᱟᱫᱚ ᱪᱮᱫᱞᱮᱠᱟ ᱦᱩᱭᱩᱜ ᱟ ᱚ ᱚᱱᱟᱫᱚ ᱛᱟᱦᱚᱞᱮ ᱯᱩᱪᱤᱥᱮ ᱯᱳᱥ ᱡᱚᱛᱚᱦᱚᱲᱟᱜ ᱯᱩᱪᱤᱥᱮ ᱯᱳ ᱥ ᱜᱤ ᱦᱩᱭᱩᱜ ᱟ ᱚ ᱡᱟᱦᱟᱸᱭ ᱩᱱᱤ ᱢᱟᱺᱡᱷᱤᱨᱮᱱ ᱢᱟᱱᱮ ᱴᱚᱞᱟ ᱠᱚᱨᱮᱱ ᱡᱟᱦᱟᱸᱭ ᱦᱮᱰ ᱩᱱᱤᱛᱚ ᱩᱱᱤᱜᱤᱭ ᱴᱷᱤᱠᱟ ᱚ ᱦᱮᱸ ᱦᱮᱸ ᱫᱤᱭᱮ ᱛᱟᱦᱚᱞᱮ ᱛᱤᱱᱟᱹᱜ ᱫᱤᱱ ᱦᱩᱭᱩᱜ ᱛᱟᱯᱮᱭᱟ ᱚᱱᱟ ᱥᱚᱦᱚᱨᱟᱭ ᱚ ᱢᱚᱲᱮᱫᱤᱱ ᱳ ᱳ ᱳ ᱟᱨ ᱯᱚᱛᱷᱚᱢ ᱚᱱᱮ ᱢᱟᱱᱮ ᱢᱚᱲᱮᱫᱤᱱ ᱯᱚᱛᱷᱚᱢ ᱨᱮᱫᱚᱯᱮ ᱪᱮᱠᱟᱭᱟ ᱦᱮᱸ ᱚ ᱟᱨ ᱮᱱᱮᱡ ᱥᱤᱨᱤᱧ ᱦᱚᱸ ᱪᱮᱫᱞᱮᱠᱟ ᱦᱩᱭᱩᱜ ᱟ ᱮᱱᱮᱡ ᱥᱤᱨᱤᱧ ᱠᱤ ᱢᱚᱲᱮᱫᱤᱱ ᱜᱤ ᱦᱩᱭᱩᱜ ᱟ ᱚ ᱟᱨ ᱡᱚᱢᱫᱚ ᱡᱚᱢ ᱚᱱᱟᱠᱚᱫᱚ ᱪᱮᱫᱞᱮᱠᱟ ᱪᱮᱫᱠᱩ ᱤᱥᱤᱱ ᱵᱟᱲᱟ ᱦᱩᱭᱩᱜ ᱟ ᱟᱨ ᱚᱲᱟᱜ ᱨᱮᱱ ᱤᱭᱟᱹ ᱯᱮᱲᱟ ᱦᱚᱸᱠᱩ ᱦᱮᱡ ᱵᱟᱲᱟᱜ ᱟ ᱦᱮᱸ ᱦᱮᱸ ᱚ ᱚ ᱟᱨ ᱪᱮᱫᱞᱟᱠᱟᱠᱩ ᱦᱩᱭᱩᱜ ᱟ ᱟᱨᱤᱧ ᱟᱸᱡᱚᱢ ᱵᱟᱲᱟᱣᱟᱠᱟᱫᱟ ᱚᱱᱮ ᱤᱭᱟᱹ ᱠᱟᱴᱟ ᱠᱩᱠᱩ ᱟᱹᱨᱩᱵ ᱵᱟᱲᱟᱠᱚᱣᱟ ᱚᱱᱟᱠᱤ ᱦᱩᱭ ᱵᱟᱲᱟᱜ ᱟ ᱚᱱᱟᱫᱚ ᱛᱤᱥᱫᱤᱱ ᱦᱩᱭᱩᱜ ᱟ ᱚᱱᱟᱫᱚ ᱛᱤᱥᱫᱤᱱ ᱢᱚᱲᱮᱫᱤᱱ ᱨᱮ ᱛᱤᱥᱫᱤᱱ ᱦᱩᱭᱩᱜ ᱟ ᱚ ᱟᱪᱷᱟ ᱡᱟᱦᱟᱸᱭ ᱡᱮᱫᱤᱱ ᱜᱮᱭ ᱦᱤᱡᱩᱜ ᱥᱮᱫᱤᱱ ᱜᱮᱠᱩ ᱟᱹᱨᱩᱵ ᱫᱟᱨᱟᱢᱮᱭᱟ ᱚ ᱟᱪᱷᱟ ᱟᱪᱷᱟ ᱟᱨ ᱤᱭᱟᱹ ᱛᱟᱦᱚᱞᱮ ᱪᱟᱵᱟᱫᱤᱱ ᱫᱚ ᱪᱮᱫᱞᱮᱠᱟ ᱪᱟᱵᱟᱜ ᱟ ᱢᱟᱱᱮ ᱞᱟᱥᱫᱤᱱ ᱡᱟᱦᱟᱸᱴᱟᱜ ᱦᱩᱭᱩᱜ ᱠᱟᱱ ᱳ ᱚ ᱛᱟᱦᱚᱞᱮ ᱮᱱᱮᱡ ᱟᱯᱮ ᱮᱢᱱᱤ ᱴᱚᱞᱟ ᱨᱮᱯᱮ ᱮᱱᱮᱡ ᱟᱥᱮ ᱵᱟᱨᱦᱮᱨᱮ ᱮᱱᱮᱡ ᱯᱮ ᱪᱟᱞᱟᱜ ᱟ ᱚ ᱚ ᱟᱪᱷᱟ ᱛᱟᱦᱚᱞᱮ ᱤᱭᱟᱹ ᱚᱱᱟᱠᱟᱜᱤ ᱢᱚᱲᱮᱫᱤᱱ ᱨᱮᱜᱤ ᱪᱟᱵᱟᱜ ᱛᱟᱯᱮᱭᱟ ᱛᱟᱭᱛᱚ ᱚ ᱟᱪᱷᱟ ᱦᱮᱸ ᱟᱫᱚ ᱚᱱᱟᱠᱩᱜᱤ ᱵᱟᱲᱟᱭ ᱛᱟᱦᱮᱸ ᱠᱟᱱᱟ ᱟᱫᱚ ᱵᱟᱲᱟᱭ ᱠᱟᱛᱮᱜ ᱟᱹᱰᱤ ᱟᱹᱰᱤ ᱢᱚᱪᱤᱧ ᱵᱩᱡᱷᱟᱹᱣᱠᱮᱫᱟ ᱚ ᱟᱨ ᱟᱢᱦᱚ ᱢᱟᱱᱮ ᱞᱟᱹᱭᱞᱟᱹᱜᱤᱫ ᱟᱹᱰᱤ ᱢᱟᱱᱮ ᱢᱚᱡᱜᱤ ᱛᱟᱦᱚᱞᱮ ᱩᱱᱟᱹᱜ ᱴᱟᱭᱤᱢ ᱠᱟᱛᱮᱜ ᱮᱢᱟᱫᱤᱧᱟᱹ ᱥᱚᱢᱚᱭ ᱮᱢᱠᱟᱛᱮᱢ ᱞᱟᱹᱭ ᱟᱹᱫᱤᱧᱟ ᱦᱮᱸ ᱴᱷᱤᱠᱜᱮᱭᱟ ᱛᱟᱦᱚᱞᱮ ᱦᱮᱸ ᱦᱮᱸ ᱟᱵᱟᱨ ᱦᱮᱡ ᱫᱚ ᱦᱮᱡᱵᱟᱲᱟ ᱦᱩᱭᱩᱜ ᱜᱮᱭᱟ ᱵᱟᱲᱟᱭ ᱦᱮᱸ ᱦᱮᱸ ᱦᱮᱸ ᱵᱮᱥ ᱵᱮᱥ ᱴᱷᱤᱠᱜᱮᱭᱟ ᱦᱮᱡᱵᱟᱲᱟ ᱦᱩᱭᱩᱜ ᱜᱮᱭᱟ ᱵᱮᱥᱴᱷᱤᱠᱜᱮᱭᱟ ᱫᱷᱚᱦᱚᱭᱫᱟᱹᱧ